ᱦᱮᱸ ᱤᱧᱫᱚ ᱪᱟᱥᱤᱠᱚ ᱞᱟᱹᱜᱤᱫ ᱟᱥᱤᱧ ᱫᱚᱦᱚᱭᱮᱫᱟ ᱱᱚᱣᱟᱜᱮ ᱡᱮᱢᱚᱱ ᱟᱞᱮ ᱥᱚᱨᱠᱟᱨᱴᱷᱮᱱ ᱱᱚᱣᱟᱜᱮ ᱟᱥᱤᱧ ᱫᱚᱦᱚᱭᱮᱫᱟ ᱡᱮᱢᱚᱱ ᱥᱚᱨᱠᱟᱴᱷᱮᱱ ᱠᱷᱚᱱ ᱜᱚᱲᱚ ᱥᱚᱯᱚᱦᱚᱫ ᱥᱮ ᱱᱚᱜᱼᱚᱭ ᱪᱟᱥᱤᱠᱚ ᱞᱟᱹᱜᱤᱫ ᱱᱚᱜᱼᱚᱭ ᱠᱨᱤᱥᱚᱠ ᱵᱚᱱᱫᱷᱩ ᱞᱳᱱ ᱮᱢᱟᱱᱠᱚ ᱠᱨᱤᱥᱚᱠ ᱵᱚᱱᱫᱷᱩ ᱧᱟᱢᱚᱜ ᱠᱟᱱᱟ ᱟᱨ ᱥᱮᱻ ᱚᱱᱟ ᱪᱷᱟᱲᱟ ᱠᱟᱛᱮᱫᱦᱚᱸ ᱡᱮᱢᱚᱱ ᱱᱚᱝᱠᱟ ᱦᱳᱭᱛᱳ ᱠᱷᱚᱨᱟ ᱥᱚᱢᱚᱭᱨᱮ ᱠᱟᱹᱢᱤ ᱚᱵᱷᱟᱵᱽᱛᱮ ᱞᱳᱱ ᱦᱩᱭᱞᱮᱱᱠᱷᱟᱱ ᱛᱟᱦᱚᱞᱮᱻ ᱱᱚᱣᱟ ᱰᱟᱦᱟᱨ ᱨᱮᱭᱟᱜ ᱠᱟᱹᱢᱤ ᱥᱮ ᱱᱚᱣᱟ ᱯᱩᱠᱷᱨᱤ ᱞᱟ ᱚᱨᱛᱷᱟᱛ ᱯᱩᱠᱩᱨ ᱠᱷᱚᱱᱚᱱ ᱱᱚᱣᱟᱠᱚ ᱧᱟᱢᱚᱜ ᱨᱮᱭᱟᱜ ᱟᱥᱤᱧ ᱫᱚᱦᱚᱭᱮᱫᱟ ᱡᱮᱢᱚᱱ ᱱᱚᱣᱟᱠᱚ ᱤᱭᱟᱹ ᱠᱟᱛᱮᱫ ᱨᱮᱸᱜᱮᱡ ᱪᱟᱥᱤ ᱦᱚᱲ ᱵᱟᱧᱪᱟᱜ ᱢᱟᱞᱮ ᱟᱻᱨ ᱱᱚᱣᱟ ᱤᱱᱟᱹ ᱪᱷᱟᱲᱟᱫᱚ ᱡᱮᱢᱚᱱ ᱜᱤᱫᱽᱨᱟᱹᱠᱚ ᱜᱤᱫᱽᱨᱟᱹ ᱠᱚᱣᱟᱜ ᱵᱮᱵᱚᱥᱛᱟ ᱪᱤᱠᱟᱹᱛᱮ ᱚᱞᱚᱜᱼᱯᱟᱲᱦᱟᱜᱠᱚ ᱪᱮᱫᱟ ᱪᱤᱠᱟᱹᱛᱮ ᱪᱟᱥᱤᱦᱚᱲ ᱜᱤᱫᱽᱨᱟᱹᱵᱚᱱ ᱞᱟᱹᱴᱩ ᱫᱟᱲᱮᱭᱟᱠᱚᱣᱟ ᱥᱮᱬᱟ ᱫᱟᱲᱮᱭᱟᱠᱚᱣᱟ ᱚᱱᱟ ᱞᱟᱹᱜᱤᱫ ᱡᱟᱛᱮ ᱥᱠᱩᱞ ᱢᱮᱱᱟᱜᱼᱟ ᱥᱮ ᱥᱠᱩᱞ ᱦᱩᱭᱩᱜᱢᱟ ᱥᱮ ᱥᱠᱩᱞ ᱢᱮᱱᱟᱜᱼᱟ ᱥᱮ ᱥᱠᱩᱞ ᱠᱚᱨᱮ ᱡᱚᱛᱚᱠᱚ ᱡᱟᱛᱮᱵᱚᱱ ᱡᱚᱛᱚ ᱠᱚᱨᱮᱱ ᱜᱤᱫᱽᱨᱟᱹᱞᱮ ᱥᱠᱩᱞᱨᱮᱞᱮ ᱵᱷᱚᱨᱛᱤ ᱫᱟᱲᱮᱭᱟᱠᱚ ᱱᱚᱣᱟᱜᱮ ᱟᱹᱰᱤ ᱢᱟᱨᱟᱝ ᱟᱥ ᱟᱻᱨ ᱚᱞᱚᱜᱼᱯᱟᱲᱦᱟᱜ ᱪᱮᱫ ᱠᱟᱛᱮᱫ ᱡᱟᱛᱮ ᱩᱱᱠᱩᱠᱚ ᱥᱮᱬᱟ ᱫᱲᱮᱭᱟᱜ ᱵᱩᱫᱽᱫᱷᱤ ᱟᱹᱠᱤᱞᱠᱚ ᱦᱟᱢᱮᱴ ᱫᱟᱲᱮᱭᱟᱜ ᱱᱚᱣᱟᱜᱮ ᱟᱹᱰᱤ ᱢᱟᱨᱟᱝ ᱟᱥ ᱟᱨ ᱱᱚᱣᱟ ᱠᱟᱛᱷᱟ ᱟᱨ ᱜᱤᱫᱽᱨᱟᱹᱠᱚ ᱡᱟᱛᱮ ᱩᱱᱠᱩ ᱠᱚᱣᱟᱜ ᱨᱩᱣᱟᱹᱦᱟᱥᱩ ᱠᱷᱚᱱ ᱢᱩᱠᱛᱤᱠᱚ ᱧᱟᱢᱟ ᱚᱨᱛᱷᱟᱛ ᱵᱟᱧᱪᱟᱣᱠᱚ ᱧᱟᱢ ᱚᱱᱟ ᱞᱟᱹᱜᱤᱫ ᱚᱵᱚᱥᱥᱚ ᱦᱟᱥᱯᱟᱛᱟᱞ ᱡᱟᱹᱨᱩᱲᱟ ᱟᱨ ᱡᱟᱛᱮ ᱚᱱᱟ ᱦᱟᱥᱯᱟᱛᱟᱞ ᱠᱷᱚᱱ ᱵᱤᱱᱟᱹ ᱯᱩᱭᱥᱟᱹᱛᱮ ᱥᱚᱨᱠᱟᱨᱤᱵᱷᱟᱵᱮ ᱡᱟᱛᱮ ᱪᱤᱠᱤᱛᱥᱟ ᱦᱩᱭᱩᱜ ᱟᱨ ᱚᱱᱠᱟ ᱞᱮᱠᱟᱛᱮ ᱜᱤᱫᱽᱨᱟᱹᱣᱟᱜ ᱥᱟᱥᱛᱷᱚ ᱡᱟᱛᱮ ᱢᱚᱡᱽ ᱛᱟᱦᱮᱱ ᱟᱨ ᱚᱱᱟ ᱞᱟᱹᱜᱤᱫᱦᱚᱸ ᱥᱚᱨᱠᱟᱨᱴᱷᱮᱱ ᱟᱥ ᱢᱮᱱᱟᱜᱼᱟ ᱚᱱᱠᱟ ᱞᱮᱠᱟᱛᱮ ᱡᱟᱛᱮ ᱟᱵᱚ ᱟᱞᱮ ᱪᱟᱥᱤᱦᱚᱲ ᱥᱩᱥᱛᱷᱚ ᱯᱚᱨᱤᱵᱮᱥᱨᱮᱞᱮ ᱛᱟᱦᱮᱱ ᱱᱚᱣᱟᱜᱮ